ᱦᱮᱞᱳ ᱚ ᱚᱠᱚᱭᱮᱢ ᱞᱟᱹᱭ ᱮᱫᱟ ᱚᱠᱟ ᱠᱷᱚᱱᱟᱜ ᱟᱪᱪᱷᱟ ᱦᱮᱸ ᱢᱟ ᱦᱮᱸ ᱦᱮᱸ ᱦᱮᱸ ᱦᱮᱸ ᱦᱮᱸ ᱦᱮᱸ ᱟᱡᱚᱫᱤᱭᱟᱹ ᱵᱩᱨᱩ ᱯᱩᱨᱩᱞᱤᱭᱟᱹ ᱦᱮᱸ ᱟᱡᱚᱫᱤᱭᱟᱹ ᱦᱮᱸ ᱦᱮᱸ ᱦᱮᱸ ᱟᱪᱪᱷᱟ ᱪᱮᱫᱞᱮᱠᱟ ᱦᱩᱸ ᱦᱩᱸ ᱞᱟᱹᱭᱟᱹᱧ ᱞᱟᱹᱭᱟᱹᱧ ᱜᱚᱢᱠᱮ ᱦᱮᱸ ᱱᱚᱝᱠᱟ ᱠᱟᱛᱮ ᱢᱟᱱᱮ ᱵᱤᱵᱷᱤᱱᱱᱚ ᱨᱚᱠᱚᱢ ᱠᱟᱛᱮᱫ ᱟᱯᱟᱥᱩᱞᱚᱜ ᱦᱩᱭᱩᱜ ᱠᱟᱱᱟ ᱡᱮᱢᱚᱱ ᱥᱟᱵ ᱠᱟᱜ ᱢᱮ ᱱᱚᱣᱟ ᱠᱤᱪᱷᱩᱴᱟ ᱪᱟᱥᱵᱟᱥ ᱦᱚᱸ ᱛᱟᱨᱯᱚᱨᱮ ᱡᱟᱦᱟᱸᱭ ᱵᱤᱨ ᱵᱩᱨᱩ ᱥᱩᱨ ᱨᱮ ᱢᱮᱱᱟᱜ ᱠᱚᱣᱟ ᱩᱱᱠᱩ ᱫᱚ ᱱᱚᱣᱟ ᱡᱚ ᱵᱤᱞᱤ ᱟᱠᱷᱨᱤᱧ ᱠᱟᱛᱮ ᱦᱚᱸᱠᱚ ᱨᱩᱡᱤ ᱨᱳᱡᱽᱜᱟᱨᱮᱫᱟ ᱦᱮᱸ ᱛᱟᱨᱯᱚᱨᱮ ᱟᱨᱦᱚᱸ ᱛᱟᱨᱯᱚᱨᱮ ᱪᱮᱫ ᱤᱧ ᱢᱮᱱᱟ ᱱᱚᱣᱟ ᱡᱟᱦᱟᱸᱭ ᱠᱚᱫᱚ ᱢᱤᱫ ᱵᱟᱨ ᱦᱚᱲ ᱚᱞ ᱯᱟᱲᱦᱟᱣ ᱠᱟᱛᱮ ᱦᱚᱸ ᱞᱟᱯᱷᱟᱝ ᱥᱮᱫ ᱠᱚ ᱪᱟᱞᱟᱣ ᱤᱫᱤᱜ ᱠᱟᱱ ᱜᱮᱭᱟ ᱦᱮᱸ ᱱᱚᱣᱟ ᱟᱡᱚᱫᱤᱭᱟᱹ ᱨᱮᱛᱚ ᱚᱱᱠᱟ ᱫᱚ ᱵᱟᱱᱩᱜᱼᱟ ᱚᱱᱟ ᱤᱭᱟᱹ ᱠᱚᱫᱚ ᱦᱩᱸ ᱠᱷᱟᱫᱟᱱ ᱠᱚ ᱢᱤᱫᱴᱮᱱ ᱠᱚᱞᱮᱡᱽ ᱨᱮ ᱠᱚᱱᱳᱨᱚᱠᱚᱢ ᱛᱮ ᱚᱞ ᱯᱟᱲᱦᱟᱣ ᱦᱚᱪᱚ ᱠᱟᱛᱮᱫ ᱠᱤᱪᱷᱩ ᱠᱚ ᱠᱟᱹᱢᱤᱭᱮᱫᱟ ᱟᱨ ᱚᱠᱚᱭ ᱠᱚᱫᱚ ᱱᱚᱣᱟ ᱥᱤᱠᱷᱱᱟᱹᱛ ᱠᱟᱛᱮᱫ ᱵᱤᱡᱱᱮᱥ ᱠᱚᱦᱚᱸ ᱦᱚᱭᱛᱳ ᱫᱚᱠᱟᱱ ᱫᱟᱱᱤ ᱱᱚᱜᱼᱚᱭ ᱱᱚᱝᱠᱟ ᱠᱚ ᱠᱚᱨᱟᱣᱮᱫᱟ ᱦᱮᱸ ᱚᱠᱚᱭ ᱫᱚ ᱚᱠᱚᱭ ᱫᱚ ᱱᱚᱝᱠᱟ ᱦᱚᱭᱛᱳ ᱡᱤᱱᱤᱥ ᱠᱚᱠᱚ ᱟᱥᱩᱞᱮᱫ ᱠᱚᱣᱟ ᱩᱱᱠᱩ ᱯᱚᱨᱤᱥᱮᱵᱟ ᱠᱚ ᱮᱢᱟᱠᱚ ᱠᱟᱱᱟ ᱰᱟᱝᱨᱤ ᱢᱮᱨᱚᱢ ᱱᱩᱠᱩ ᱠᱚᱱᱟᱜ ᱦᱚᱸ ᱠᱤᱪᱷᱩ ᱟᱭ ᱩᱯᱟᱹᱭ ᱦᱩᱭᱩᱜ ᱠᱟᱱᱟ ᱦᱚᱸᱜᱼᱚ ᱱᱚᱝᱠᱟ ᱠᱟᱛᱮ ᱟᱯᱟᱥᱩᱞᱩᱜ ᱦᱩᱭᱩᱜ ᱠᱟᱱᱟ ᱦᱩᱸ ᱠᱚᱥᱴᱚ ᱫᱚᱻ ᱠᱤᱪᱷᱩ ᱦᱩᱭᱩᱜ ᱠᱟᱱ ᱜᱮᱭᱟ ᱢᱤᱫ ᱵᱟᱨ ᱦᱚᱲ ᱫᱚ ᱥᱚᱝᱥᱟᱨ ᱨᱮᱫᱚ ᱠᱚᱥᱴᱚ ᱦᱚᱸ ᱱᱚᱝᱠᱟ ᱠᱚᱥᱴᱚ ᱠᱟᱛᱮ ᱦᱚᱸ ᱟᱭᱼᱩᱯᱟᱹᱭ ᱪᱟᱞᱟᱜ ᱠᱟᱱᱟ ᱟᱨ ᱚᱠᱚᱭ ᱫᱚ ᱦᱳᱭᱛᱳ ᱱᱚᱝᱟ ᱥᱚᱦᱚᱡ ᱯᱚᱫᱽᱫᱷᱚᱛᱤ ᱛᱮᱦᱚᱸ ᱠᱚ ᱨᱳᱡᱽᱜᱟᱨᱮᱫᱟ ᱦᱮᱸ ᱡᱚᱛᱚᱦᱚᱲ ᱡᱚᱛᱚᱦᱚᱲ ᱥᱚᱢᱟᱱ ᱫᱚ ᱵᱟᱱᱩᱜ ᱵᱚᱱᱟᱛᱚ ᱚᱠᱚᱭ ᱫᱚ ᱦᱳᱭᱛᱳ ᱠᱤᱪᱷᱩ ᱚᱞ ᱯᱟᱲᱦᱟᱣᱮᱱᱟᱭ ᱩᱱᱤ ᱦᱳᱭᱛᱳ ᱚᱱᱟ ᱠᱷᱚᱱᱟᱜ ᱮᱭ ᱥᱤᱠᱷᱱᱟᱹᱛᱮᱱᱟᱭ ᱚᱱᱟ ᱠᱷᱚᱱ ᱵᱷᱟᱞᱤ ᱨᱟᱥᱛᱟᱭ ᱧᱮᱞ ᱠᱮᱫᱟ ᱦᱳᱭᱛᱳ ᱱᱚᱝᱠᱟ ᱠᱤᱪᱷᱩ ᱵᱤᱡᱱᱮᱥ ᱞᱮᱠᱷᱟᱱ ᱫᱚ ᱥᱚᱚᱦᱚᱡᱛᱮ ᱦᱩᱭᱩᱜᱼᱟ ᱟᱨ ᱴᱟᱠᱟ ᱯᱚᱭᱥᱟ ᱨᱚᱡᱽᱜᱟᱨ ᱟᱨ ᱚᱠᱚᱭ ᱫᱚ ᱦᱳᱭᱛᱳ ᱚᱲᱟᱜ ᱨᱮ ᱠᱟᱹᱢᱤ ᱫᱚ ᱦᱚᱭᱛᱳ ᱱᱚᱣᱟ ᱢᱟᱱᱮ ᱠᱚᱥᱴᱚ ᱥᱮᱱᱜᱮ ᱩᱱᱤᱫᱚ ᱠᱚᱥᱴᱚ ᱞᱮᱠᱟᱱᱟᱜ ᱜᱮᱭ ᱠᱟᱹᱢᱤ ᱠᱟᱱᱟ ᱦᱚᱸᱜᱼᱚ ᱱᱚᱝᱠᱟ ᱦᱮᱸ ᱚᱻ ᱦᱮᱸ ᱦᱩᱸ ᱦᱩᱸ ᱦᱩᱸ ᱦᱩᱸ ᱡᱮᱢᱚᱱ ᱱᱚᱰᱮ ᱢᱮᱱᱫᱟᱹᱧ ᱡᱮᱢᱚᱱ ᱱᱚᱰᱮ ᱟᱯᱟᱨ ᱰᱮᱢ ᱞᱳᱣᱟᱨ ᱰᱮᱢ ᱦᱩᱭᱮᱱᱟ ᱱᱚᱰᱮ ᱦᱚᱸ ᱱᱚᱰᱮ ᱦᱚᱸ ᱞᱟᱦᱟ ᱫᱚᱠᱚ ᱞᱟᱹᱭᱮᱫ ᱛᱟᱦᱮᱸᱱᱟ ᱟᱯᱮ ᱱᱚᱣᱟ ᱵᱩᱨᱩ ᱨᱮᱱ ᱦᱚᱲᱜᱮ ᱵᱤᱥᱤ ᱠᱟᱹᱢᱤ ᱯᱮ ᱧᱟᱢᱟ ᱦᱮᱸ ᱟᱫᱚ ᱧᱮᱞᱮᱠᱟ ᱵᱤᱵᱷᱤᱱᱱᱚ ᱦᱟᱱᱮ ᱞᱟᱛᱟᱨ ᱥᱟᱺᱜᱤᱧ ᱧᱚᱜ ᱠᱚᱨᱮᱱ ᱜᱮ ᱱᱚᱰᱮ ᱚᱱᱟ ᱜᱟᱲ ᱠᱚ ᱠᱟᱹᱢᱤ ᱞᱟᱜᱟᱫᱛᱮ ᱥᱮ ᱥᱤᱠᱩᱨᱤᱴᱤ ᱱᱚᱜᱼᱚ ᱱᱚᱣᱟ ᱠᱚᱦᱚᱸ ᱟᱵᱚ ᱠᱚᱨᱮᱱ ᱱᱚᱣᱟ ᱟᱞᱮ ᱥᱩᱨ ᱥᱩᱯᱩᱨ ᱠᱚᱨᱮᱱ ᱫᱚ ᱩᱱᱟᱹᱜ ᱵᱟᱱᱩᱜ ᱞᱮᱭᱟ ᱦᱟᱱᱟ ᱞᱟᱛᱟᱨ ᱞᱟᱛᱟᱨ ᱛᱮᱜᱮ ᱢᱮᱱᱟᱜ ᱠᱚᱣᱟ ᱦᱩᱸ ᱦᱮᱸ ᱡᱚᱦᱟᱨ ᱜᱮ ᱜᱚᱢᱠᱮ